ᱦᱮᱸ ᱤᱧ ᱫᱚ ᱟᱹᱥᱩᱞ ᱡᱤᱭᱟᱹᱞᱤ ᱠᱩᱥᱤᱣᱟᱠᱚᱣᱟᱹᱧ ᱪᱮᱫᱟᱜ ᱥᱮ ᱤᱧ ᱫᱚ ᱡᱤᱭᱟᱹᱞᱤ ᱠᱚᱨᱮᱱ ᱦᱚᱯᱚᱱ ᱫᱚᱢᱮ ᱥᱟᱵ ᱵᱩᱡᱷᱟᱹᱣᱤᱧᱟᱹ ᱡᱤᱭᱟᱹᱞᱤ ᱠᱚ ᱡᱚᱢ ᱮᱢ ᱦᱚᱸ ᱨᱟᱹᱥᱠᱟᱹ ᱜᱮ ᱵᱩᱡᱷᱟᱹᱣᱟᱹᱧ ᱤᱧ ᱨᱮᱱ ᱥᱤᱢ ᱢᱮᱱᱟᱜ ᱠᱚᱣᱟ ᱟᱨ ᱥᱤᱢ ᱦᱚᱯᱚᱱ ᱠᱚ ᱟᱹᱰᱤ ᱱᱟᱯᱟᱭ ᱜᱮ ᱧᱮᱞᱚᱜ ᱟᱠᱚ ᱥᱤᱢ ᱥᱟᱺᱰᱤ ᱟᱠᱚᱣᱟᱜ ᱨᱟᱜ ᱛᱮ ᱟᱵᱚ ᱡᱟᱹᱯᱤᱫ ᱠᱷᱚᱱ ᱵᱚᱱ ᱮᱵᱷᱮᱱᱚᱜᱼᱟ ᱚᱱᱟ ᱛᱮ ᱤᱧ ᱫᱚ ᱟᱹᱥᱩᱞ ᱡᱤᱭᱟᱹᱞᱤ ᱠᱚ ᱠᱩᱥᱤᱟᱠᱚᱣᱟᱹᱧ